ᱥᱮᱪᱮᱫ ᱞᱮᱠᱟᱛᱮ ᱫᱚ ᱟᱵᱚ ᱵᱟᱝᱞᱟ ᱨᱮᱫᱚ ᱧᱮᱞᱚᱜ ᱠᱟᱱᱟ ᱵᱟᱝᱞᱟ ᱯᱚᱱᱚᱛ ᱨᱮᱫᱚ ᱴᱷᱟᱹᱣᱠᱟᱹᱣ ᱟᱠᱟᱱᱟ ᱚᱞ ᱯᱟᱲᱦᱟᱣ ᱥᱤᱠᱱᱟᱹᱛ ᱡᱷᱚᱛᱚᱜᱮᱵᱟᱝᱞᱟᱛᱮ ᱦᱳᱭᱳᱜ ᱠᱟᱱᱟ ᱨᱚᱲ ᱦᱚᱸ ᱵᱟᱝᱞᱟ ᱛᱮᱜᱮ ᱵᱚᱱ ᱨᱚᱲᱮᱫ ᱠᱟᱱᱟ ᱥᱮᱪᱮᱫ ᱡᱟᱦᱟᱸ ᱚᱱᱟ ᱠᱚᱦᱚᱸ ᱵᱟᱝᱞᱟ ᱛᱮᱜᱮ ᱦᱚᱨᱚᱜ ᱵᱟᱸᱫᱮ ᱡᱷᱚᱛᱚᱜᱮ ᱫᱮᱠᱳᱣᱟᱜ ᱟᱨᱤᱪᱟᱞᱤ ᱛᱮ ᱮᱵᱟᱨ ᱱᱤᱭᱟᱹᱨᱮ ᱯᱟᱲᱟᱜ ᱠᱟᱱᱟ ᱟᱵᱚᱣᱟᱜ ᱫᱚ ᱡᱷᱚᱛᱚ ᱞᱟᱭ ᱞᱟᱠᱪᱟᱨ ᱡᱷᱚᱛᱚ ᱞᱚᱴᱚᱢᱚᱜ ᱠᱟᱱᱟ ᱥᱮ ᱟᱵᱚᱣᱟᱜ ᱦᱚᱨᱚᱜ ᱵᱟᱸᱫᱮ ᱦᱚᱸ ᱵᱟᱵᱚᱱ ᱞᱟᱫᱮᱭᱫᱟ ᱚᱱᱟ ᱠᱚᱛᱮ ᱱᱤᱭᱟ ᱫᱚ ᱥᱮᱪᱮᱫ ᱛᱷᱚᱲᱟ ᱯᱨᱚᱵᱷᱟᱵᱽ ᱯᱟᱲᱟᱜ ᱠᱟᱱᱟ